ᱥᱟᱶᱛᱟ ᱟᱹᱨᱤ ᱢᱤᱰᱤᱭᱟ ᱯᱞᱟᱴᱯᱷᱚᱨᱚᱢ ᱞᱮᱠᱟᱛᱮ ᱱᱚᱜᱼᱚᱭ ᱧᱮᱞᱮᱫ ᱜᱮᱭᱟᱵᱚᱱ ᱫᱤᱥᱚᱢᱨᱮ ᱪᱮᱫᱞᱮᱠᱟ ᱪᱟᱞᱟᱜ ᱠᱟᱱᱟ ᱟᱨ ᱱᱤᱛᱳᱝ ᱟᱵᱚ ᱥᱟᱶᱛᱟᱨᱮ ᱱᱚᱜᱼᱚᱭ ᱪᱟᱞᱟᱜ ᱠᱟᱱᱟ ᱠᱳᱴᱤᱨ ᱩᱫᱽᱫᱳᱜ ᱠᱚ ᱟᱨ ᱚᱸᱰᱮ ᱠᱷᱚᱱ ᱦᱚᱲ ᱟᱠᱚᱣᱟᱜ ᱡᱤᱭᱚᱱ ᱵᱤᱛᱟᱹᱣ ᱞᱟᱹᱜᱤᱫ ᱵᱮᱱᱟᱣ ᱠᱟᱛᱮᱫ ᱦᱟᱴᱟᱜ ᱠᱷᱟᱹᱧᱪᱤ ᱴᱩᱯᱞᱟᱹᱜ ᱟᱨᱚ ᱟᱹᱰᱤᱜᱟᱱ ᱠᱤᱪᱷᱩ ᱡᱚᱱᱚᱜ ᱠᱚ ᱵᱮᱱᱟᱣ ᱠᱟᱛᱮᱫ ᱵᱟᱡᱟᱨ ᱨᱮ ᱟᱹᱠᱷᱨᱤᱧ ᱠᱟᱛᱮᱫ ᱟᱠᱚᱣᱟᱜ ᱡᱤᱭᱚᱱᱛᱟᱠᱚ ᱪᱟᱞᱟᱜ ᱠᱟᱱᱟ ᱮᱸᱰᱮ ᱠᱷᱚᱱᱜᱮ ᱟᱭᱩᱯᱟᱹᱭ ᱠᱟᱛᱮᱫ ᱡᱚᱢᱼᱧᱩᱣᱟᱜ ᱜᱤᱫᱟᱹᱨᱼᱯᱤᱫᱟᱹᱨ ᱚᱞᱚᱜ ᱯᱟᱲᱦᱟᱣ ᱞᱟᱹᱜᱤᱫᱠᱚ ᱟᱭᱼᱩᱯᱟᱹᱭᱡᱚᱝ ᱠᱟᱱᱟ ᱟᱨ ᱱᱚᱣᱟ ᱛᱮᱜᱮ ᱠᱚ ᱟᱯᱟᱥᱩᱞᱚᱜ ᱠᱟᱱᱟ ᱡᱟᱦᱟᱸᱞᱮᱠᱟ ᱱᱤᱛᱳᱝ ᱪᱟᱞᱟᱜ ᱠᱟᱱᱟ ᱥᱟᱶᱛᱟ ᱟᱹᱨᱤ ᱢᱤᱰᱤᱭᱟ ᱯᱞᱟᱴᱯᱷᱚᱨᱚᱢ ᱨᱮ ᱡᱩᱫᱤ ᱱᱚᱣᱟᱠᱚ ᱟᱵᱚ ᱵᱮᱱᱟᱣ ᱠᱟᱛᱮᱫᱵᱚᱱ ᱫᱮᱠᱷᱟᱣᱟ ᱟᱨ ᱦᱚᱲᱠᱚᱠᱚ ᱧᱮᱞᱟ ᱚᱸᱰᱮ ᱠᱷᱚᱱ ᱟᱨᱚ ᱠᱤᱪᱷᱩ ᱟᱭᱻᱩᱯᱟᱹᱭ ᱦᱤᱡᱩᱜᱼᱟ ᱟᱨ ᱤᱧᱦᱚᱸ ᱤᱭᱩᱴᱩᱵᱽ ᱠᱚᱨᱮᱧ ᱧᱮᱞ ᱵᱟᱲᱟ ᱟᱠᱟᱫᱼᱟ ᱟᱨ ᱤᱭᱩᱴᱩᱵᱽ ᱠᱷᱚᱱ ᱧᱮᱞᱵᱟᱲᱟ ᱠᱟᱛᱮᱫ ᱠᱤᱪᱷᱩᱜᱟᱱ ᱪᱮᱫ ᱠᱟᱛᱮᱫ ᱤᱧᱦᱚᱸ ᱚᱱᱟᱠᱚᱧ ᱵᱮᱱᱟᱣ ᱵᱟᱲᱟ ᱟᱠᱟᱫ ᱜᱮᱭᱟ ᱟᱨ ᱱᱚᱜᱼᱚᱭ ᱱᱚᱝᱠᱟ ᱥᱟᱶᱛᱟ ᱟᱹᱨᱤ ᱢᱤᱰᱤᱭᱟ ᱯᱞᱟᱴᱯᱷᱚᱨᱚᱢ ᱫᱚ ᱟᱹᱰᱤ ᱱᱟᱯᱟᱭ ᱡᱤᱱᱤᱥ ᱠᱟᱱᱟ